ᱞᱟᱜᱟᱱᱠᱟᱹᱨᱤ ᱠᱷᱟᱹᱛᱤᱨ ᱱᱚᱝᱠᱟ ᱱᱚᱝᱠᱟ ᱵᱳᱭ ᱪᱷᱟᱯᱟ ᱥᱚᱫᱚᱨ ᱠᱟᱱᱟ ᱡᱟᱦᱟᱸ ᱫᱚ ᱡᱟᱦᱟᱸᱭ ᱵᱟᱭ ᱧᱮᱞ ᱫᱟᱲᱮᱭᱟᱜᱼᱟ ᱥᱮ ᱠᱟᱬᱟ ᱜᱮᱭᱟᱭ ᱱᱩᱝᱠᱩ ᱠᱚ ᱦᱚᱲ ᱦᱚᱸ ᱚᱱᱟ ᱵᱳᱭ ᱠᱤᱨᱤᱧ ᱠᱟᱛᱮᱫ ᱡᱚᱴᱮᱫ ᱠᱟᱛᱮᱫ ᱯᱟᱲᱦᱟᱜ ᱠᱚ ᱥᱮᱬᱟ ᱫᱟᱲᱮᱭᱟᱜᱼᱟ ᱚᱱᱟ ᱥᱟᱶ ᱥᱟᱶᱛᱮ ᱱᱚᱣᱟ ᱫᱤᱥᱚᱢ ᱨᱮ ᱱᱚᱣᱟ ᱫᱩᱱᱤᱭᱟᱹ ᱨᱮ ᱚᱠᱟ ᱫᱤᱥᱚᱢ ᱨᱮ ᱪᱮᱫ ᱜᱷᱚᱴᱚᱱᱟ ᱦᱩᱭᱩᱜ ᱠᱟᱱᱟ ᱪᱮᱫ ᱵᱟᱝ ᱦᱩᱭᱩᱜ ᱠᱟᱱᱟ ᱱᱚᱣᱟ ᱥᱚᱢᱚᱥᱛᱚ ᱠᱷᱚᱵᱚᱨ ᱟᱵᱚ ᱱᱚᱣᱟ ᱞᱟᱜᱟᱱᱠᱟᱹᱨᱤ ᱠᱷᱟᱹᱛᱤᱨ ᱛᱮᱜᱮ ᱨᱮᱰᱤᱭᱳ ᱫᱟᱣᱨᱟ ᱥᱮ ᱟᱨᱚ ᱱᱚᱝᱠᱟᱱᱟᱜ ᱩᱯᱠᱚᱨᱚᱱ ᱠᱚ ᱡᱟᱦᱟᱸ ᱱᱟᱣᱟ ᱞᱟᱜᱟᱱᱠᱟᱹᱨᱤ ᱠᱷᱟᱹᱛᱤᱨ ᱛᱮᱠᱚ ᱤᱡᱟᱛ ᱠᱟᱫ ᱛᱟᱵᱚᱱᱟ ᱚᱱᱟ ᱢᱟᱫᱽᱫᱷᱚᱢ ᱛᱮ ᱟᱵᱚ ᱟᱸᱡᱚᱢ ᱠᱟᱛᱮᱫ ᱟᱵᱚ ᱟᱵᱚᱣᱟᱜ ᱫᱤᱥᱚᱢ ᱨᱮᱱᱟᱜ ᱟᱵᱚᱣᱟᱜ ᱨᱟᱡᱽᱡᱚ ᱨᱮᱱᱟᱜ ᱮᱵᱚᱝ ᱱᱚᱣᱟ ᱫᱩᱱᱤᱭᱟᱹ ᱨᱮᱱᱟᱜ ᱪᱤᱫᱼᱪᱤᱫ ᱜᱷᱚᱴᱚᱱᱟ ᱦᱩᱭᱩᱜ ᱠᱟᱱᱟ ᱵᱟᱝ ᱦᱩᱭᱩᱜ ᱠᱟᱱᱟ ᱚᱱᱟ ᱥᱚᱵᱽ ᱟᱸᱡᱚᱢ ᱠᱟᱛᱮᱫ ᱚᱱᱟ ᱡᱤᱱᱤᱥ ᱵᱚᱱ ᱵᱩᱡᱽ ᱫᱟᱲᱮᱭᱟᱜᱼᱟ ᱮᱵᱚᱝ ᱵᱚᱱ ᱥᱮᱬᱟ ᱫᱟᱲᱮᱭᱟᱜᱼᱟ